ᱵᱷᱟᱨᱚᱛ ᱫᱤᱥᱚᱢ ᱨᱮᱫᱚ ᱱᱚᱜᱼᱚᱭ ᱟᱹᱰᱤ ᱟᱸᱴ ᱱᱮᱛᱟ ᱠᱚᱜᱮ ᱢᱮᱱᱟᱜ ᱠᱚᱣᱟ ᱱᱚᱜᱼᱚᱭ ᱟᱫᱚ ᱤᱧᱟᱹᱜ ᱢᱮᱱ ᱞᱮᱠᱟᱛᱮᱫᱚ ᱤᱧᱫᱚ ᱡᱷᱟᱲᱠᱷᱚᱸᱰ ᱫᱤᱥᱚᱢ ᱨᱮᱱ ᱜᱤ ᱤᱧ ᱢᱟᱛᱚ ᱢᱤᱱᱟᱹᱧᱟ ᱟᱨ ᱡᱷᱟᱲᱠᱷᱚᱸᱰ ᱫᱤᱥᱚᱢ ᱨᱮᱱ ᱱᱮᱛᱟ ᱫᱚ ᱱᱚᱜᱼᱚᱭ ᱠᱚᱞᱯᱚᱱᱟ ᱥᱚᱨᱮᱱ ᱜᱮ ᱱᱚᱜᱼᱚᱭ ᱱᱟᱣᱟ ᱱᱟᱣᱟ ᱟᱹᱰᱤ ᱢᱚᱡᱽ ᱵᱚᱞᱮ ᱨᱚᱲ ᱠᱚᱧ ᱟᱡᱚᱢ ᱠᱮᱜ ᱛᱟᱭᱟ ᱟᱹᱰᱤ ᱢᱚᱡᱽ ᱜᱮ ᱱᱚᱜᱼᱚᱭ ᱟᱹᱰᱤ ᱱᱟᱯᱟᱭ ᱜᱮ ᱟᱨ ᱱᱚᱜᱼᱚᱭ ᱟᱹᱰᱤ ᱢᱚᱡᱽᱜᱮ ᱱᱚᱜᱼᱚᱭ ᱦᱮᱡ ᱞᱮᱱᱠᱷᱟᱱ ᱠᱩᱥᱤᱛᱮ ᱨᱟᱹᱥᱠᱟᱹᱛᱮ ᱱᱚᱜᱼᱚᱭ ᱦᱮᱡ ᱞᱮᱱᱠᱷᱟᱡ ᱟᱹᱰᱤ ᱢᱚᱡᱽ ᱱᱟᱯᱟᱭᱛᱮ ᱵᱚᱞᱮ ᱠᱟᱹᱢᱤ ᱠᱚᱦᱚᱸ ᱱᱚᱜᱼᱚᱭ ᱟᱵᱚᱣᱟᱜ ᱡᱳᱡᱽᱱᱟ ᱪᱟᱞᱜ ᱠᱟᱱ ᱱᱚᱜᱼᱚᱭ ᱦᱮᱢᱚᱱᱛᱚ ᱥᱚᱨᱠᱟᱨ ᱦᱮᱢᱚᱱᱛᱚ ᱥᱚᱨᱠᱟᱨ ᱫᱚ ᱟᱹᱰᱤ ᱢᱚᱡᱽ ᱜᱮᱭᱟᱭ ᱱᱚᱜᱼᱚᱭ ᱵᱚᱞᱮ ᱟᱵᱚᱣᱟᱜ ᱡᱳᱡᱽᱱᱟᱭ ᱪᱟᱹᱞᱩ ᱠᱮᱫᱼᱛᱮ ᱨᱮᱸᱜᱮᱡ ᱦᱚᱲ ᱠᱚᱣᱟᱜ ᱦᱚᱸ ᱱᱚᱜᱼᱚᱭ ᱚᱲᱟᱜ ᱠᱚ ᱱᱚᱜᱼᱚᱭ ᱠᱚ ᱦᱩᱭᱩᱜ ᱠᱟᱱ ᱛᱟᱠᱚᱣᱟ ᱟᱹᱰᱤ ᱢᱚᱡᱽ ᱟᱵᱟᱨᱮ ᱦᱮᱡ ᱞᱮᱱᱠᱷᱟᱱ ᱱᱚᱜᱼᱚᱭ ᱰᱟᱦᱟᱨ ᱠᱚᱦᱚᱸ ᱵᱟᱹᱲᱤᱡ ᱜᱮᱭᱟ ᱱᱚᱣᱟ ᱫᱚ ᱟᱹᱰᱤ ᱢᱚᱡᱽ ᱦᱩᱭ ᱠᱚᱜᱼᱟ ᱱᱚᱜᱼᱚᱭ ᱦᱮᱡ ᱞᱮᱱᱠᱷᱟᱡ ᱫᱚ ᱟᱹᱰᱤ ᱠᱩᱥᱤ ᱟᱨ ᱨᱟᱹᱥᱠᱟᱹᱧ ᱟᱹᱭᱠᱟᱹᱣ ᱠᱮᱭᱟ ᱱᱚᱣᱟᱜᱮ ᱵᱚᱞᱮ